ᱯᱟᱹᱦᱤᱞ ᱦᱮᱣᱟ ᱯᱳᱭᱞᱳ ᱟᱸᱠᱟ ᱫᱚ ᱢᱤᱢᱤᱫ ᱦᱮᱣᱟ ᱠᱟᱱᱟ ᱟᱢ ᱮᱛᱚᱦᱚᱵ ᱠᱷᱚᱱ ᱟᱹᱰᱤ ᱱᱟᱭ ᱱᱟᱯᱟᱭ ᱛᱮ ᱢᱤᱢᱤᱫ ᱠᱟᱹᱢᱤ ᱨᱮ ᱟᱠᱟ ᱞᱮᱠᱷᱟᱱ ᱚᱱᱟ ᱫᱚ ᱫᱤᱱᱟᱹᱢ ᱫᱤᱱ ᱨᱮ ᱢᱤᱫ ᱫᱷᱟᱣ ᱠᱟᱛᱮ ᱚᱱᱟᱫᱚᱢ ᱟᱸᱠᱟ ᱞᱮᱠᱷᱟᱱ ᱚᱱᱟ ᱫᱚ ᱟᱹᱰᱤ ᱵᱮᱥ ᱠᱟᱡᱟᱠᱮᱢ ᱫᱤᱥᱟᱹᱭᱟ ᱟᱨ ᱱᱚᱝᱠᱟ ᱚᱱᱟ ᱢᱚᱸᱡᱮᱢ ᱟᱸᱠᱟ ᱫᱟᱲᱮᱣᱟᱠᱚᱣᱟ